ᱤᱧ ᱪᱮᱫ ᱟᱜ ᱢᱤᱫᱴᱮᱱ ᱯᱮᱱᱴᱤᱝ ᱥᱮ ᱢᱤᱫᱴᱮᱱ ᱟᱨᱴ ᱥᱮ ᱢᱤᱫᱴᱮᱱ ᱟᱸᱠᱟ ᱡᱟᱦᱟᱸ ᱤᱧ ᱤᱛᱩᱱ ᱟᱥᱲᱟ ᱨᱮ ᱩᱫᱩᱜ ᱥᱚᱫᱚᱨᱟ ᱚᱱᱟᱫᱚ ᱯᱨᱚᱛᱷᱚᱢ ᱪᱚᱠ ᱰᱟᱥᱴᱟᱨ ᱤᱫᱤ ᱠᱟᱛᱮᱫ ᱵᱞᱮᱠᱵᱳᱨᱰ ᱥᱟᱢᱟᱝ ᱨᱤᱧ ᱛᱤᱸᱜᱩᱱᱟ ᱛᱤᱸᱜᱩ ᱠᱟᱛᱮᱫ ᱥᱟᱱᱟᱢ ᱯᱟᱹᱴᱷᱩᱣᱟᱹ ᱠᱚ ᱥᱮ ᱥᱟᱱᱟᱢ ᱥᱴᱩᱰᱮᱱᱴ ᱠᱚ ᱤᱧ ᱥᱮᱫ ᱤᱧ ᱥᱮᱜ ᱧᱮᱞ ᱤᱧ ᱢᱮᱛᱟ ᱠᱚᱣᱟ ᱟᱨ ᱢᱚᱡᱽ ᱛᱮ ᱵᱩᱡᱷᱟᱹᱣ ᱥᱮ ᱩᱱᱠᱩ ᱡᱮᱱᱚ ᱡᱟᱦᱟᱸ ᱤᱧ ᱯᱮᱱᱴᱤᱝ ᱟᱸᱠᱟᱭᱟ ᱚᱱᱟ ᱡᱮᱱᱚ ᱱᱟᱯᱟᱭ ᱥᱟᱺᱦᱤᱡ ᱠᱚ ᱵᱩᱡᱽ ᱫᱟᱲᱮᱭᱟᱜ ᱢᱟ ᱟᱨ ᱠᱚ ᱧᱮᱞ ᱫᱟᱲᱮᱭᱟᱜ ᱢᱟ ᱟᱨ ᱤᱧ ᱛᱷᱚᱲᱟ ᱥᱟᱭᱤᱴ ᱛᱤᱸᱜᱩ ᱠᱟᱛᱮᱜ ᱟᱨ ᱚᱱᱟ ᱵᱞᱮᱠᱵᱳᱨᱰ ᱨᱮ ᱪᱚᱠᱛᱮ ᱤᱧ ᱢᱤᱫᱴᱟᱝ ᱦᱟᱹᱛᱤᱧ ᱟᱸᱠᱟᱣᱮᱭᱟ ᱛᱳ ᱩᱱᱤ ᱦᱟᱹᱛᱤᱧ ᱟᱸᱠᱟᱣᱮᱭᱟ ᱚᱱᱟ ᱪᱚᱠ ᱵᱮᱵᱚᱦᱟᱨ ᱠᱟᱛᱮᱫ ᱤᱧ ᱱᱟᱯᱟᱭ ᱥᱟᱺᱦᱤᱡ ᱯᱨᱚᱛᱷᱚᱢ ᱯᱨᱚᱛᱷᱚᱢᱚᱛᱚ ᱩᱱᱠᱩ ᱥᱟᱱᱟᱢ ᱦᱚᱲ ᱤᱧ ᱥᱮᱝ ᱢᱚᱱᱳᱡᱳᱜᱽ ᱥᱮ ᱮᱴᱮᱱᱥᱮᱱ ᱟᱛᱮᱫ ᱧᱮᱞ ᱢᱮᱛᱟ ᱠᱚᱣᱟᱧ ᱚᱱᱟ ᱛᱟᱭᱱᱚᱢ ᱛᱮ ᱵᱟᱹᱭ ᱵᱟᱹᱭ ᱛᱮ ᱩᱱᱤ ᱦᱟᱹᱛᱤ ᱪᱟᱸᱰᱵᱚᱞ ᱠᱷᱚᱱ ᱮᱛᱚᱦᱚᱵ ᱠᱟᱛᱮᱫ ᱡᱟᱸᱜᱟ ᱦᱟᱹᱛᱤᱭᱟᱜ ᱫᱚ ᱯᱳᱱᱭᱟ ᱡᱟᱸᱜᱟ ᱢᱤᱫᱴᱮᱱ ᱪᱟᱸᱰᱵᱚᱞ ᱵᱟᱨᱭᱟ ᱢᱮᱫ ᱢᱤᱫᱴᱮᱱ ᱥᱩᱬ ᱛᱟᱦᱮᱱᱟ ᱵᱟᱨᱭᱟ ᱞᱩᱛᱩᱨ ᱚᱱᱠᱟ ᱚᱱᱠᱟᱛᱮ ᱢᱤᱫ ᱢᱤᱫᱛᱮ ᱡᱚᱛᱚ ᱯᱟᱨᱴ ᱤᱧ ᱟᱸᱠᱟᱣ ᱥᱟᱹᱛᱟ ᱟᱸᱠᱟᱣ ᱠᱟᱛᱮᱫ ᱩᱱᱠᱩᱧ ᱩᱫᱩᱜ ᱟᱠᱚᱣᱟ ᱱᱩᱭᱫᱚ ᱦᱟᱹᱛᱤ ᱠᱟᱱᱟᱭ ᱢᱤᱫᱴᱮᱱ ᱦᱟᱹᱛᱤᱭᱟᱜ ᱫᱚ ᱱᱚᱝᱠᱟ ᱡᱮᱱᱚ ᱩᱱᱠᱩ ᱡᱟᱦᱟᱸ ᱛᱤᱥ ᱯᱟᱲᱦᱟᱣ ᱚᱠᱛᱚᱨᱮ ᱡᱮᱢᱚᱱ ᱦᱟᱹᱛᱤ ᱵᱟᱵᱚᱛ ᱡᱟᱦᱟᱱᱟᱜ ᱠᱩᱠᱞᱤ ᱛᱮᱞᱟ ᱠᱚ ᱦᱤᱡᱩᱜ ᱠᱷᱟᱱ ᱩᱱᱠᱩ ᱟᱹᱰᱤ ᱥᱚᱦᱚᱡᱽ ᱥᱮ ᱟᱹᱰᱤ ᱥᱚᱦᱞᱮ ᱠᱚ ᱮᱢ ᱫᱟᱲᱮᱭᱟᱜ ᱢᱟ ᱚᱱᱟ ᱞᱮᱠᱟᱛᱮ ᱤᱧᱫᱚ ᱱᱟᱯᱟᱭ ᱥᱟᱺᱦᱤᱡ ᱪᱤᱛᱟᱹᱨ ᱟᱸᱠᱟᱣ ᱠᱟᱛᱮᱫ ᱩᱱᱠᱩ ᱤᱧ ᱩᱫᱩᱜ ᱥᱚᱫᱚᱨ ᱟᱠᱚᱣᱟ ᱚᱱᱟ ᱛᱟᱭᱱᱚᱢ ᱩᱱᱤᱭᱟᱜ ᱡᱟᱦᱟᱸ ᱜᱩᱱ ᱠᱚ ᱡᱮ ᱦᱟᱹᱛᱤ ᱪᱮᱫ ᱠᱚᱭ ᱡᱚᱢᱟ ᱦᱟᱹᱛᱤᱭᱟᱜ ᱩᱯᱚᱠᱟᱨ ᱪᱮᱫ ᱠᱚ ᱥᱮ ᱩᱱᱤᱭᱟᱜ ᱠᱷᱚᱛᱤ ᱠᱚ ᱥᱩᱵᱤᱫᱷᱟᱼᱚᱥᱩᱵᱤᱫᱷᱟ ᱚᱱᱟ ᱠᱩᱧ ᱞᱟᱹᱭ ᱥᱚᱫᱚᱨ ᱟᱠᱚᱣᱟ ᱤᱱᱟᱹ ᱛᱟᱭᱱᱚᱢ ᱩᱱᱠᱩ ᱡᱟᱦᱟᱸᱭ ᱤᱛᱩᱱ ᱟᱥᱲᱟ ᱨᱮᱱ ᱜᱤᱫᱽᱨᱟᱹ ᱠᱚ ᱛᱟᱦᱮᱱᱟ ᱩᱱᱠᱩ ᱟᱹᱰᱤ ᱥᱚᱦᱚᱡ ᱵᱷᱟᱵᱮ ᱛᱮ ᱩᱱᱠᱩ ᱠᱚ ᱞᱟᱹᱭ ᱫᱟᱲᱮᱭᱟᱜᱼᱟ